ᱱᱮᱜᱮᱴᱤᱵᱽ ᱫᱩᱨᱤᱵᱽ ᱫᱚ ᱦᱩᱭᱩᱜ ᱠᱟᱱᱟ ᱦᱮᱰᱯᱷᱳᱱ ᱪᱮᱫᱟᱜ ᱥᱮ ᱵᱟᱝ ᱢᱟ ᱦᱮᱰᱯᱷᱳᱱ ᱞᱟᱜᱟᱣ ᱠᱟᱛᱮ ᱡᱟᱦᱟᱱᱟᱜ ᱟᱸᱡᱚᱢ ᱠᱚᱫᱚ ᱞᱩᱛᱩᱨ ᱨᱮᱱᱟᱜ ᱠᱷᱩᱛᱤ ᱦᱩᱭᱩᱜᱼᱟ ᱟᱨ ᱦᱮᱰᱯᱷᱳᱱ ᱞᱟᱜᱟᱣ ᱠᱟᱛᱮ ᱡᱩᱫᱤ ᱨᱟᱥᱛᱟ ᱛᱮᱢ ᱛᱟᱲᱟᱢ ᱟᱠᱟᱫ ᱥᱮ ᱮᱠᱥᱤᱰᱮᱱᱴ ᱨᱮᱱᱟᱜ ᱵᱚᱛᱚᱨ ᱦᱚᱸ ᱛᱟᱦᱮᱱᱟ ᱚᱱᱟ ᱛᱮ ᱦᱮᱰᱯᱷᱳᱱ ᱫᱚ ᱢᱤᱫᱴᱟᱝ ᱱᱮᱜᱮᱴᱤᱵᱽ ᱫᱩᱨᱤᱵᱽ ᱠᱟᱱᱟ